ᱦᱮᱸ ᱫᱚᱥᱟᱨ ᱥᱟᱸᱜᱷᱟᱨ ᱱᱚᱣᱟᱛᱤᱧ ᱦᱩᱭᱩᱜ ᱠᱟᱱᱟ ᱦᱩᱭ ᱠᱟᱱᱟ ᱚᱱᱟ ᱚᱞ ᱤᱱᱰᱤᱭᱟ ᱥᱟᱨᱱᱟ ᱫᱷᱚᱨᱚᱢ ᱪᱮᱢᱮᱫ ᱟᱥᱲᱟ ᱵᱟᱠᱷᱟᱱ ᱵᱷᱟᱨᱚᱛ ᱡᱟᱠᱟᱛ ᱥᱟᱨᱱᱟ ᱥᱮᱪᱮᱫ ᱥᱟᱨᱱᱟ ᱫᱷᱚᱨᱚᱢ ᱪᱮᱢᱮᱫ ᱟᱥᱲᱟ ᱨᱮᱱᱟᱜ ᱪᱟᱸᱜᱟ ᱚᱯᱷᱤᱥ ᱟᱹᱥᱩᱨ ᱜᱷᱟᱹᱴᱤ ᱨᱮ ᱢᱮᱱᱟᱜᱼᱟ ᱟᱫᱚ ᱟᱹᱥᱩᱨ ᱜᱷᱟᱹᱴᱤᱛᱮ ᱡᱮᱛᱮ ᱵᱟᱲᱮ ᱱᱮᱥ ᱜᱤᱧ ᱦᱮᱡ ᱮᱱᱟ ᱥᱤᱛᱤᱝ ᱠᱷᱮᱯ ᱨᱮ ᱟᱫᱚᱧ ᱧᱮᱞ ᱠᱮᱫᱼᱟ ᱚᱱᱟ ᱪᱮᱢᱮᱫ ᱚᱱᱟ ᱫᱷᱚᱨᱚᱢ ᱟᱥᱲᱟ ᱫᱚ ᱚᱲᱟᱜ ᱜᱮ ᱢᱮᱱᱟᱜᱼᱟ ᱥᱮᱛᱟ ᱥᱩᱠᱨᱤ ᱠᱟᱨᱟᱡᱽ ᱮᱢᱟᱱ ᱠᱚ ᱡᱚᱛᱚ ᱞᱮᱠᱟᱱ ᱚᱱᱠᱟ ᱛᱮᱠᱚ ᱦᱮᱡ ᱯᱟᱨᱚᱢᱚᱜ ᱠᱟᱱᱟ ᱴᱟᱺᱰᱤᱭᱮᱫᱼᱟ ᱠᱚ ᱨᱟᱪᱟᱭᱮᱫᱼᱟ ᱠᱚ ᱦᱚᱲ ᱦᱚᱯᱚᱱ ᱠᱚᱦᱚᱸ ᱚᱱᱟ ᱦᱩᱭᱩᱜ ᱟᱫᱚ ᱚᱱᱟᱧ ᱧᱮᱞ ᱠᱮᱜ ᱠᱷᱟᱱ ᱟᱨᱦᱚᱸ ᱤᱧᱟᱹᱜ ᱠᱟᱹᱣᱰᱤ ᱠᱟᱹᱣᱰᱤ ᱫᱟᱲᱮ ᱦᱮᱞᱟᱣ ᱠᱟᱛᱮᱫ ᱤᱧ ᱚᱱᱟ ᱨᱮᱭᱟᱜ ᱨᱚᱯᱷᱟᱧ ᱨᱤᱠᱟᱹ ᱟᱠᱟᱫᱼᱟ ᱟᱨᱤᱧ ᱨᱤᱠᱟᱹ ᱠᱮᱫᱼᱟ ᱟᱫᱚ ᱚᱱᱠᱟ ᱛᱮ ᱚᱱᱟ ᱠᱟᱹᱨᱫᱟᱹᱱᱤ ᱜᱟᱲ ᱵᱟᱠᱷᱟᱱ ᱚᱯᱷᱤᱥ ᱫᱚ ᱤᱧ ᱱᱤᱛᱚᱜ ᱛᱟᱨ ᱵᱟᱰᱚ ᱠᱚ ᱢᱮᱱᱫᱚ ᱛᱟᱨ ᱛᱤᱧ ᱜᱷᱮᱨᱟᱣ ᱟᱹᱪᱩᱨ ᱠᱮᱜᱼᱟ ᱟᱫᱚ ᱱᱤᱱᱟᱹᱜ ᱠᱚᱨᱮᱜ ᱜᱮ ᱤᱧᱟᱹᱜ ᱠᱟᱹᱢᱤ ᱫᱚ ᱦᱟᱸᱜ ᱫᱚᱥᱟᱨ ᱠᱟᱹᱢᱤ ᱫᱚ ᱦᱟᱹᱯᱤᱫ ᱟᱠᱟᱱᱟ ᱟᱨᱦᱚᱸ ᱪᱟᱹᱞᱩ ᱠᱚᱜ ᱠᱮᱭᱟ ᱱᱚᱜᱼᱚᱭ ᱱᱚᱜᱼᱚᱭ ᱡᱟᱦᱟᱱᱟᱜ ᱡᱟᱦᱟᱸ ᱠᱷᱟᱹᱛᱤᱨᱤᱧ ᱨᱚᱲ ᱠᱟᱱᱟ ᱜᱟᱞᱚᱪ ᱤᱫᱟᱹᱧ ᱚᱱᱟ ᱦᱚᱸ ᱦᱟᱸᱜ ᱚᱱᱟ ᱨᱮᱦᱚᱸ ᱜᱚᱲᱚ ᱦᱟᱸᱜ ᱤᱧ ᱛᱟᱦᱮᱱᱟ ᱡᱟᱦᱟᱱᱟᱜ ᱛᱤᱱᱟᱹᱜ ᱜᱚᱲᱚᱧ ᱫᱟᱲᱮᱭᱟᱜᱼᱟ ᱚᱱᱟ ᱫᱚ ᱦᱟᱸᱜ ᱤᱧ ᱜᱚᱲᱚᱣᱟᱭᱟ ᱠᱟᱹᱣᱰᱤ ᱜᱚᱲᱚ ᱵᱟᱝ ᱨᱮᱦᱚᱸ ᱜᱮᱭᱟᱱ ᱫᱟᱲᱮ ᱵᱩᱫᱽᱫᱷᱤ ᱫᱟᱲᱮ ᱫᱚ ᱦᱟᱸᱜ ᱮᱢ ᱪᱟᱞ ᱠᱟᱜᱼᱟ ᱟᱫᱚ ᱱᱚᱜᱼᱚ ᱱᱚᱝᱠᱟᱱᱟᱜ ᱜᱩᱨᱩ ᱜᱚᱢᱠᱮᱭᱟᱜ ᱟᱹᱫᱤᱵᱟᱹᱥᱤ ᱥᱟᱶᱛᱟ ᱥᱮᱪᱮᱫ ᱞᱟᱠᱪᱟᱨ ᱥᱮᱢᱞᱮᱫ ᱨᱮ ᱚᱱᱟ ᱨᱮᱦᱚᱸ ᱦᱚᱲ ᱠᱚ ᱥᱟᱞᱟᱜ ᱫᱚᱧ ᱛᱳᱸᱜᱮᱭᱟᱠᱟᱱᱟ ᱠᱟᱹᱨᱫᱷᱟᱹᱱᱤ ᱚᱯᱷᱤᱥ ᱨᱮᱫᱚ ᱟᱹᱣᱨᱤᱧ ᱛᱳᱸᱜᱮᱜᱼᱟ ᱟᱫᱚ ᱱᱟᱦᱟᱜ ᱵᱟᱹᱭ ᱵᱟᱹᱭ ᱛᱮ ᱚᱱᱟ ᱠᱚᱦᱚᱧ ᱛᱳᱸᱜᱮ ᱞᱮᱱᱠᱷᱟᱱ ᱚᱱᱟ ᱠᱚᱨᱮ ᱦᱟᱸᱜ ᱤᱧ ᱜᱚᱲᱚᱜᱼᱟᱹᱧ ᱤᱧᱟᱹᱜ ᱥᱚᱨᱠᱟᱨᱤ ᱠᱟᱹᱢᱤ ᱟᱫᱷᱟ ᱫᱤᱱ ᱨᱮ ᱪᱟᱹᱵᱤ ᱪᱟᱵᱟ ᱛᱟᱭᱚᱢ ᱫᱚ ᱱᱚᱜᱼᱚ ᱱᱚᱝᱠᱟᱱᱟᱜ ᱠᱟᱹᱢᱤ ᱦᱚᱨᱟ ᱠᱚᱧ ᱮᱦᱚᱵ ᱠᱟᱫᱟ ᱤᱧᱫᱚ ᱥᱟᱶᱛᱟ ᱞᱟᱹᱜᱤᱫ ᱡᱤᱣᱤᱧ ᱟᱞᱟᱭ ᱠᱮᱜᱼᱟ ᱚᱲᱟᱜ ᱫᱩᱣᱟᱹᱨ ᱜᱤᱫᱟᱹᱨ ᱯᱤᱫᱟᱹᱨ ᱚᱛ ᱦᱟᱥᱟ ᱫᱚ ᱵᱟᱹᱧ ᱩᱭᱦᱟᱹᱨᱮᱫᱼᱟ ᱜᱤᱫᱟᱹᱨᱼᱯᱤᱫᱟᱹᱨ ᱢᱮᱱᱟᱜ ᱠᱚᱠᱷᱟᱱ ᱫᱚ ᱥᱟᱶᱛᱟ ᱨᱤᱱ ᱡᱟᱦᱟᱸ ᱜᱮ ᱢᱮᱱᱟᱜ ᱠᱚᱣᱟ ᱜᱤᱫᱟᱹᱨ ᱯᱤᱫᱟᱹᱨ ᱩᱱᱠᱩ ᱜᱮ ᱜᱤᱫᱟᱹᱨ ᱯᱤᱫᱟᱹᱨ ᱥᱟᱶᱛᱟ ᱨᱮᱭᱟᱜ ᱡᱟᱦᱟᱸ ᱚᱛ ᱦᱟᱥᱟ ᱢᱮᱱᱟᱜᱼᱟ ᱚᱱᱟᱜᱮ ᱚᱛᱼᱦᱟᱥᱟ ᱥᱟᱶᱛᱟ ᱨᱮᱱᱟᱜ ᱠᱟᱹᱨᱫᱷᱟᱹᱱᱤ ᱜᱟᱲ ᱡᱟᱦᱟᱸ ᱢᱮᱱᱟᱜᱼᱟ ᱚᱱᱟᱜᱮ ᱠᱟᱹᱨᱫᱷᱟᱹᱱᱤ ᱜᱟᱲ ᱤᱧᱟᱹᱜ ᱫᱚ ᱤᱧᱟᱹᱜ ᱢᱮᱱᱛᱮ ᱤᱧ ᱢᱮᱱᱛᱮ ᱤᱧ ᱪᱤᱞᱤ ᱠᱟᱹᱱᱟᱹᱧ ᱚᱠᱚᱭ ᱠᱟᱹᱱᱟᱹᱧ ᱵᱟᱹᱧ ᱵᱟᱲᱟᱭᱟ ᱟᱫᱚ ᱚᱠᱚᱭ ᱪᱚ ᱦᱟᱸᱜ ᱚᱠᱟ ᱛᱮᱭ ᱤᱫᱤᱧᱟᱭ ᱚᱠᱟᱨᱮ ᱥᱮᱴᱮᱨᱮᱧᱤᱭᱟᱭ ᱚᱱᱟᱫᱚ ᱩᱱᱤ ᱜᱮ ᱵᱟᱲᱟᱭᱟᱭ

ᱚᱸᱰᱮ ᱜᱮ ᱦᱟᱸᱜ ᱤᱧ ᱥᱮᱴᱮᱨᱚᱜᱼᱟ ᱤᱧ ᱱᱚᱣᱟ ᱠᱟᱛᱷᱟᱧ ᱢᱮᱱᱟ ᱜᱚᱢᱠᱮ ᱠᱚᱠᱚ ᱢᱮᱱ ᱠᱟᱜᱼᱟ ᱤᱧ ᱫᱩᱧ ᱨᱟᱹᱥᱠᱟᱹᱜ ᱠᱷᱟᱱ ᱜᱤᱫᱽᱨᱟᱹ ᱜᱟᱫᱮᱞ ᱨᱤᱧ ᱨᱟᱹᱥᱠᱟᱹᱜᱼᱟ ᱵᱟᱞᱚᱠ ᱜᱟᱫᱮᱞ ᱨᱤᱧ ᱨᱟᱹᱥᱠᱟᱹᱜᱼᱟ ᱜᱩᱡᱩᱜ ᱠᱷᱟᱱᱤᱧ ᱢᱚᱨᱚᱱᱚᱜ ᱠᱷᱟᱱᱤᱧ ᱠᱟᱹᱢᱤ ᱠᱷᱟᱹᱱᱤᱧ ᱩᱱᱠᱩ ᱵᱟᱞᱚᱠ ᱠᱚ ᱜᱤᱫᱟᱹᱨ ᱠᱚ ᱞᱟᱹᱜᱤᱫ ᱜᱤᱧ ᱠᱟᱹᱢᱤᱭᱟ ᱱᱚᱣᱟᱫᱚ ᱯᱩᱨᱩᱫᱷᱩᱞ ᱠᱚᱠᱚ ᱢᱮᱱ ᱠᱟᱜᱼᱟ ᱵᱟᱝᱠᱷᱟᱱ ᱮᱴᱟᱜ ᱯᱩᱨᱩᱫᱷᱩᱞ ᱵᱚᱱ ᱢᱮᱱᱟ ᱱᱚᱣᱟ ᱫᱚᱭ ᱢᱮᱱ ᱠᱟᱜᱼᱟᱭ ᱡᱟᱦᱟᱸᱭ ᱮᱛᱚᱦᱚᱵ ᱟᱯᱱᱟᱨ ᱫᱤᱥᱚᱢ ᱨᱤᱱᱤᱡ ᱵᱚᱱ ᱢᱮᱱᱟ ᱞᱟᱦᱟ ᱨᱤᱱᱤᱡ ᱢᱟᱨᱟᱝ ᱢᱚᱱᱛᱨᱤ ᱯᱚᱱᱰᱤᱛ ᱡᱚᱦᱚᱨᱞᱟᱞ ᱱᱮᱦᱨᱩᱣᱟᱜ ᱟᱫᱚ ᱱᱚᱣᱟ ᱡᱟᱦᱟᱸᱭ ᱜᱮ ᱢᱮᱱ ᱠᱟᱜᱼᱮ ᱡᱟᱦᱟᱸᱭ ᱜᱟᱫᱮᱞ ᱨᱤᱱᱤᱡᱼᱮ ᱢᱮᱱ ᱠᱟᱫᱟ ᱱᱚᱣᱟᱫᱚ ᱡᱚᱛᱷᱟᱛ ᱠᱟᱛᱷᱟ ᱠᱟᱱᱟ ᱟᱫᱚ ᱚᱱᱟᱧ ᱯᱟᱸᱡᱟᱣᱟᱠᱟᱜᱼᱟ